ᱦᱮᱞᱳ ᱦᱮᱸ ᱚᱠᱚᱭ ᱜᱚᱝᱠᱮᱢ ᱞᱟᱹᱭᱮᱫ ᱟ ᱦᱮᱸ ᱜᱚᱢᱠᱮ ᱟᱢᱴᱷᱮᱱ ᱟᱹᱰᱤ ᱠᱤᱪᱷᱩ ᱵᱟᱲᱟᱭ ᱛᱮᱱᱟᱜ ᱛᱟᱸᱦᱮ ᱠᱟᱱᱟ ᱤᱧᱢᱟ ᱠᱷᱮᱞ ᱫᱩᱧ ᱠᱩᱥᱤᱭᱟᱜ ᱜᱮ ᱵᱷᱟᱜᱤᱜᱮ ᱛ ᱟᱵᱚ ᱯᱚᱥᱪᱷᱤᱢ ᱵᱟᱝᱞᱟᱨᱮ ᱢᱩᱬᱩᱫ ᱠᱷᱮᱞ ᱚᱠᱟ ᱠᱚ ᱠᱟᱱᱟ ᱚᱱᱟ ᱠᱚᱫᱚ ᱩᱱᱟᱹᱜ ᱫᱳ ᱵᱟᱲᱟᱭ ᱵᱟᱹᱱᱩᱜᱼᱟ ᱦᱮᱸ ᱤᱧᱟᱜ ᱫᱚ ᱱᱤᱛᱚᱜ ᱫᱚ ᱯᱷᱩᱴᱵᱚᱞ ᱨᱮᱜᱮ ᱤᱱᱴᱟᱨᱮᱥᱴ ᱫᱚ ᱢᱮᱱᱟᱜ ᱟᱠᱟᱫᱟ ᱦᱮᱸ ᱦᱮᱸ ᱦᱮᱸ ᱦᱳᱭ ᱜᱚᱝᱠᱮ ᱚᱱᱟᱜᱮ ᱟᱹᱵᱤᱱ ᱥᱟᱞᱟᱜ ᱜᱚᱞᱯᱷᱚ ᱠᱟᱛᱮᱫ ᱟᱹᱰᱤ ᱵᱷᱟᱹᱜᱤ ᱜᱮᱞᱤᱧ ᱵᱩᱡᱷᱟᱹᱣ ᱠᱮᱫ ᱟ ᱦᱮᱸ ᱛᱳ ᱟᱞᱤᱧ ᱚᱱᱟ ᱟᱹᱵᱤᱱ ᱴᱷᱮᱱ ᱵᱷᱚᱛᱛᱤᱜ ᱞᱟᱹᱜᱤᱫ ᱟᱹᱵᱤᱱ ᱛᱤᱱᱟᱹᱜ ᱯᱚᱭᱥᱟ ᱵᱤᱱ ᱦᱟᱛᱟᱣᱟ ᱚᱱᱟ ᱠᱚᱵᱤᱱ ᱞᱟᱹᱭ ᱞᱮᱠᱷᱟᱱ ᱚ ᱟᱪᱪᱷᱟ ᱛᱟᱦᱞᱮ ᱜᱚᱢᱠᱮ ᱢᱟᱱᱮ ᱵᱟᱝ ᱧᱮᱯᱮᱞ ᱞᱮᱠᱷᱟᱱ ᱫᱚ ᱟᱨᱠᱷᱟᱱ ᱫᱚ ᱵᱟᱝ ᱜᱟᱱᱚᱜ ᱠᱟᱱᱟ ᱛᱚ ᱚᱱᱟ ᱵᱷᱚᱨᱛᱤ ᱵᱮᱯᱟᱨ ᱱᱤᱭᱮ ᱜᱟᱞᱢᱟᱨᱟᱣ ᱛᱟᱦᱮᱸ ᱠᱟᱱᱟ ᱛᱳ ᱚᱱᱟᱜᱮ ᱟᱜ ᱠᱷᱟᱱ ᱚᱱᱟᱜᱮ ᱢᱤᱫᱫᱤᱱ ᱧᱮᱯᱮᱞ ᱦᱩᱭᱩᱜᱼᱟ ᱟᱪᱪᱷᱟ ᱦᱮᱸ ᱚᱱᱟ ᱠᱚᱫᱚ ᱧᱟᱯᱟᱢ ᱠᱟᱛᱮᱫ ᱪᱷᱟᱲᱟ ᱛᱚ ᱵᱟᱝ ᱜᱟᱱᱚᱜᱼᱟ ᱟᱜ ᱠᱷᱟᱱ ᱟᱪᱪᱷᱟ ᱢᱟ ᱛᱟᱦᱞᱮ ᱜᱚᱝᱠᱮ ᱤᱱᱠᱟᱹᱜᱮ ᱟᱵᱤᱱ ᱥᱟᱞᱟᱜ ᱟᱢ ᱥᱟᱞᱟᱜ ᱜᱟᱞᱢᱟᱨᱟᱣ ᱠᱟᱛᱮᱜ ᱟᱹᱰᱤ ᱵᱷᱟᱹᱜᱤ ᱵᱩᱡᱷᱟᱹᱣᱮᱱᱟ ᱛᱚᱵᱮ ᱛᱟᱦᱞᱮ ᱛᱮᱦᱤᱧ ᱫᱚ ᱤᱱᱠᱟᱹᱜᱮ